ᱢᱟᱪᱤ ᱟᱞᱮ ᱢᱤᱫᱴᱮᱡ ᱢᱟᱪᱤᱞᱮ ᱦᱟᱛᱟᱣ ᱠᱟᱜᱼᱟ ᱱᱤᱭᱟ ᱢᱟᱪᱤ ᱨᱮᱭᱟᱜ ᱢᱤᱢᱤᱜ ᱜᱩᱱ ᱫᱚ ᱮᱵᱟᱨ ᱡᱟᱦᱟᱸ ᱠᱷᱚᱡ ᱮᱢ ᱦᱟᱡᱩᱜᱼᱟ ᱞᱟᱸᱜᱟ ᱨᱮᱸᱜᱮᱡ ᱱᱤᱭᱟᱹ ᱢᱟᱪᱤ ᱨᱮᱫᱚ ᱫᱩᱲᱩᱵ ᱞᱮᱱ ᱠᱷᱟᱡ ᱫᱚ ᱢᱤᱜᱴᱮᱱ ᱟᱨᱟᱢ ᱵᱩᱡᱷᱟᱹᱜᱼᱟ ᱱᱤᱭᱟᱹ ᱥᱩᱯᱨᱤᱢ ᱠᱳᱢ ᱠᱳᱢᱯᱟᱱᱤ ᱨᱮᱭᱟᱜ ᱱᱤᱭᱟᱹ ᱢᱟᱪᱤ ᱫᱚ ᱟᱨ ᱮᱢᱱᱤ ᱧᱮᱞ ᱡᱚᱝ ᱦᱚᱸ ᱢᱚᱸᱡᱽ ᱟᱨ ᱵᱮᱱᱟᱣ ᱛᱮᱦᱚᱸ ᱢᱚᱸᱡᱽ ᱜᱮᱠᱚ ᱵᱮᱱᱟᱣ ᱠᱟᱜᱼᱟ ᱴᱤᱠᱟᱹᱜᱼᱟ ᱟᱭᱢᱟ ᱫᱤᱱ ᱚᱱᱟ ᱦᱤᱥᱟᱹᱵᱽ ᱛᱮ ᱢᱤᱫᱴᱮᱡ ᱫᱩᱲᱩᱵ ᱛᱤᱸᱜᱩᱨᱮ ᱟᱨᱟᱢ ᱵᱩᱡᱷᱟᱹᱜ ᱛᱮ ᱱᱤᱭᱟᱹ ᱢᱟᱹᱪᱤ ᱫᱚ ᱞᱮ ᱵᱮᱣᱦᱟᱨ ᱫᱟᱞᱮ ᱟᱞᱮ ᱫᱚ